ᱱᱤᱛ ᱠᱟᱛᱮᱫ ᱡᱩᱜᱽ ᱡᱩᱜᱽ ᱫᱚ ᱥᱟᱱᱟᱢ ᱡᱤᱱᱤᱥᱜᱮ ᱟᱹᱰᱤᱜᱮ ᱫᱟᱢ ᱫᱚ ᱵᱟᱹᱲᱛᱤᱭᱟᱠᱟᱱᱟ ᱛᱳ ᱡᱟᱦᱟᱱ ᱡᱤᱱᱤᱥᱜᱮ ᱤᱞᱮᱠᱴᱨᱤᱠ ᱤᱞᱮᱠᱴᱨᱤᱠ ᱵᱤᱞ ᱦᱚᱸ ᱵᱟᱹᱲᱛᱤᱭᱟᱠᱟᱱᱟ ᱡᱮ ᱠᱳᱱᱳ ᱫᱚᱠᱟᱱ ᱯᱟᱴᱷ ᱨᱮ ᱢᱟᱱᱮ ᱢᱩᱫᱤ ᱫᱚᱠᱟᱱ ᱨᱮᱦᱚᱸ ᱡᱤᱱᱤᱥ ᱠᱚᱫᱚ ᱟᱹᱰᱤᱜᱮ ᱫᱟᱢ ᱠᱟᱱᱟ ᱢᱟᱱᱮ ᱟᱲᱟᱜ ᱥᱟᱠᱟᱢ ᱦᱚᱸ ᱠᱤᱮᱤᱧ ᱛᱮ ᱟᱹᱰᱤ ᱫᱟᱢ ᱡᱮᱠᱳᱱᱳ ᱡᱤᱱᱤᱥᱜᱮ ᱟᱹᱰᱤ ᱫᱟᱢ ᱛᱳ ᱨᱮᱸᱜᱮᱡ ᱚᱨᱮᱡ ᱦᱚᱲ ᱢᱟᱱᱮ ᱦᱚᱲᱫᱚ ᱨᱮᱸᱜᱮᱡ ᱦᱚᱲ ᱫᱚ ᱟᱹᱰᱤᱜᱮ ᱚᱥᱩᱵᱤᱫᱷᱟ ᱛᱳ ᱠᱤᱥᱟᱹᱲ ᱦᱚᱲ ᱞᱟᱹᱜᱤᱫ ᱛᱮᱫᱚ ᱟᱭᱢᱟ ᱠᱤᱪᱷᱩ ᱢᱟᱱᱮ ᱥᱩᱵᱤᱫᱷᱟ ᱦᱩᱭ ᱠᱟᱱᱟ ᱩᱱᱠᱩ ᱫᱚ ᱢᱟᱱᱮ ᱞᱮᱯᱴᱚᱯ ᱠᱚᱢᱯᱤᱭᱩᱴᱟᱨ ᱢᱳᱵᱟᱭᱤᱞ ᱱᱤᱭᱟᱹ ᱫᱚ ᱩᱱᱠᱩ ᱞᱟᱹᱜᱤᱫ ᱛᱮᱫᱚ ᱟᱹᱰᱤ ᱥᱩᱡᱳᱜᱽ ᱥᱩᱵᱤᱫᱷᱟ ᱦᱩᱭ ᱠᱟᱱᱟ ᱡᱮ ᱡᱟᱦᱟᱸ ᱠᱚᱨᱮ ᱠᱚ ᱪᱟᱞᱟᱜᱼᱟ ᱫᱚᱠᱟᱱ ᱵᱟᱡᱟᱨ ᱠᱚᱨᱮᱫ ᱛᱳ ᱮᱠᱮᱱ ᱛᱤ ᱠᱚ ᱪᱟᱞᱟᱜᱼᱟ ᱮᱠᱮᱱ ᱛᱤ ᱪᱟᱞᱟᱣ ᱠᱟᱛᱮᱫ ᱩᱱᱠᱩ ᱠᱚᱫᱚ ᱢᱳᱵᱟᱭᱤᱞ ᱥᱚᱸᱜᱮ ᱵᱮᱝᱠ ᱮᱠᱟᱩᱱᱴ ᱦᱚᱸ ᱞᱤᱝᱠ ᱢᱮᱱᱟᱜ ᱛᱟᱠᱚᱣᱟ ᱛᱳ ᱚᱸᱰᱮ ᱠᱷᱚᱱ ᱜᱮ ᱴᱟᱠᱟ ᱯᱚᱭᱥᱟ ᱠᱚ ᱮᱢ ᱫᱟᱲᱮᱭᱟᱜ ᱠᱟᱱᱟ ᱟᱨ ᱢᱟᱱᱮ ᱨᱮᱸᱜᱮᱡ ᱦᱚᱲᱫᱚ ᱚᱠᱚᱭ ᱠᱚᱫᱚ ᱚᱱᱟᱦᱚᱸ ᱵᱟᱹᱱᱩᱜ ᱛᱟᱠᱳᱣᱟ ᱛᱳ ᱟᱹᱰᱤᱜᱮ ᱩᱱᱠᱩᱣᱟᱜ ᱫᱚ ᱚᱵᱷᱟᱵᱽ ᱛᱳ ᱫᱤᱱ ᱠᱟᱹᱢᱟᱹᱭ ᱫᱤᱱ ᱡᱚᱢ ᱦᱚᱲ ᱩᱱᱠᱩ ᱛᱚ ᱩᱱᱟᱹᱜ ᱜᱟᱱ ᱢᱟᱱᱮ ᱥᱩᱡᱳᱜᱽ ᱥᱩᱵᱤᱫᱷᱟ ᱫᱚ ᱵᱟᱹᱱᱩ ᱛᱟᱠᱚᱣᱟ ᱚᱠᱚᱭ ᱫᱚ ᱨᱮᱸᱜᱮᱡ ᱦᱚᱲ ᱦᱚᱸ ᱡᱟᱦᱟᱸ ᱢᱳᱵᱟᱭᱤᱞ ᱠᱚᱦᱚᱸ ᱠᱚ ᱠᱤᱨᱤᱧᱮᱫ ᱜᱮᱭᱟ ᱟᱨ ᱞᱮᱯᱴᱚᱯ ᱠᱚᱦᱚᱸ ᱠᱚ ᱠᱤᱨᱤᱧᱮᱫ ᱜᱮᱭᱟ ᱟᱫᱚ ᱩᱱᱠᱩ ᱡᱚᱛᱚ ᱦᱚᱲᱟᱜ ᱫᱚ ᱵᱟᱹᱱᱩᱜᱼᱟ ᱩᱱᱠᱩᱣᱟᱜ ᱫᱚ ᱚᱠᱚᱭᱟᱜ ᱫᱚ ᱦᱮᱱᱟᱜᱼᱟ ᱚᱠᱚᱭᱟᱜ ᱫᱚ ᱵᱟᱹᱱᱩᱜᱼᱟ ᱚᱱᱟᱜᱮ ᱟᱹᱰᱤ ᱥᱩᱡᱳᱜᱽ ᱥᱩᱵᱤᱫᱷᱟ ᱢᱟᱱᱮ ᱢᱳᱵᱟᱭᱤᱞ ᱟᱨ ᱞᱮᱯᱴᱚᱯ ᱫᱚ ᱛᱮ ᱞᱟᱹᱜᱤᱫ ᱫᱚ ᱢᱟᱱᱮ ᱥᱩᱡᱳᱜᱽ ᱥᱩᱵᱤᱫᱷᱟ ᱦᱩᱭ ᱠᱟᱱᱟ